ᱱᱚᱣᱟ ᱞᱟᱜᱟᱱᱠᱟᱹᱨᱤ ᱦᱩᱭ ᱠᱟᱛᱮ ᱟᱭᱢᱟᱴᱟ ᱥᱩᱵᱤᱫᱟ ᱦᱩᱭ ᱠᱟᱱᱟ ᱡᱮ ᱱᱤᱭᱟᱹ ᱴᱮᱠᱱᱳᱞᱚᱡᱤ ᱮᱛᱳ ᱡᱮᱠᱚ ᱥᱩᱵᱤᱥᱛᱟ ᱠᱟᱫᱟ ᱟᱢ ᱡᱩᱫᱤ ᱡᱟᱦᱟᱸ ᱠᱳᱞᱠᱟᱛᱟ ᱡᱩᱫᱤ ᱟᱢ ᱡᱩᱫᱤ ᱯᱚᱭᱥᱟᱢ ᱠᱩᱞ ᱠᱷᱟᱡ ᱚᱱᱛᱚᱛᱚ ᱵᱟᱨᱫᱤᱱ ᱠᱚᱢ ᱠᱟᱛᱮ ᱟᱢ ᱚᱸᱰᱮ ᱫᱤᱱ ᱠᱟᱴᱟᱜ ᱛᱟᱢᱟ ᱡᱩᱫᱤ ᱱᱤᱭᱟᱹ ᱴᱮᱠᱱᱳᱞᱚᱡᱤ ᱪᱮᱫ ᱞᱟᱜᱟᱱ ᱠᱟᱹᱨᱤ ᱪᱮᱫ ᱠᱚ ᱪᱮᱫ ᱡᱤᱱᱤᱥ ᱠᱟᱱᱟ ᱡᱮ ᱟᱢ ᱟᱢ ᱚᱱᱟ ᱡᱤᱱᱤᱥ ᱡᱮ ᱟᱢ ᱱᱚᱰᱮ ᱯᱚᱭᱥᱟᱢ ᱵᱷᱚᱨᱟᱣ ᱞᱮᱠᱷᱟᱡ ᱥᱮ ᱯᱚᱭᱥᱟᱢ ᱠᱩᱞ ᱞᱮᱠᱷᱟᱡ ᱦᱟᱸᱰᱮ ᱪᱟᱞᱟᱜ ᱛᱟᱢᱟ ᱠᱳᱞᱠᱟᱛᱟ ᱡᱮ ᱮᱛᱚ ᱡᱮᱠᱳ ᱥᱩᱵᱤᱥᱛᱟ ᱠᱟᱫᱟ ᱟᱢ ᱪᱟᱞᱟᱜ ᱦᱚᱸᱵᱟᱝ ᱞᱟᱜᱟᱣ ᱢᱟ ᱟᱢ ᱦᱟᱭᱨᱟᱱ ᱦᱚᱸ ᱵᱟᱝ ᱦᱩᱭᱩᱜ ᱛᱟᱢᱟ ᱟᱢ ᱠᱚᱭᱚᱜ ᱥᱩᱵᱤᱫᱟ ᱦᱚᱸᱵᱟᱝ ᱦᱩᱭᱩᱜ ᱛᱟᱢᱟ ᱟᱢ ᱱᱚᱰᱮ ᱠᱩᱞᱢᱮ ᱦᱟᱸᱰᱮ ᱪᱟᱞᱟᱣᱱᱟ ᱡᱮ ᱱᱤᱭᱟᱹ ᱫᱤᱠ ᱫᱚ ᱢᱟᱲᱟᱝ ᱫᱚ ᱟᱨ ᱚᱱᱠᱟ ᱫᱚ ᱵᱟᱝ ᱛᱟᱦᱮᱸ ᱠᱟᱱᱟ ᱡᱮ ᱠᱮᱥ ᱵᱟᱭ ᱠᱮᱥ ᱯᱚᱭᱥᱟᱢ ᱠᱩᱞ ᱠᱷᱟᱡ ᱥᱮ ᱯᱤᱭᱥᱟᱢ ᱦᱟᱛ ᱠᱷᱟᱡ ᱟᱢ ᱪᱟᱞᱟᱜ ᱢᱮ ᱞᱟᱭᱤᱱ ᱨᱮ ᱛᱤᱸᱜᱩᱱ ᱢᱮ ᱛᱟᱨᱯᱚᱨ ᱞᱟᱭᱤᱱ ᱦᱤᱡᱩᱜ ᱛᱟᱢᱟ ᱛᱟᱨᱯᱚᱨ ᱯᱷᱨᱚᱢ ᱯᱮᱨᱮᱡᱽ ᱢᱮ ᱛᱟᱨᱯᱚᱨ ᱟᱢ ᱯᱚᱭᱥᱟᱢ ᱛᱩᱞᱟᱹᱣ ᱦᱚᱪᱚᱜᱼᱟ ᱠᱤᱱᱛᱩ ᱱᱤᱛᱚᱜ ᱱᱤᱭᱟᱹ ᱴᱮᱠᱱᱳᱞᱚᱡᱤ ᱥᱮ ᱞᱟᱜᱟᱱ ᱠᱟᱹᱨᱤ ᱮᱛᱚ ᱡᱮ ᱠᱚ ᱥᱩᱵᱤᱫᱟ ᱠᱟᱫᱟ ᱠᱤᱱᱛᱩ ᱟᱹᱰᱤᱜᱮ ᱥᱩᱵᱤᱫᱟᱣ ᱠᱟᱱᱟ ᱱᱚᱣᱟᱫᱚ ᱟᱹᱰᱤ ᱟᱹᱰᱤ ᱱᱟᱯᱟᱭ ᱱᱤᱭᱟᱹ ᱫᱚ